ᱛᱮᱦᱮᱧᱟᱜ ᱥᱤᱨᱡᱟᱹᱣ ᱟᱨᱡᱟᱣ ᱞᱟᱹᱜᱤᱫᱛᱮ ᱡᱚᱢᱟᱜ ᱧᱩᱣᱟᱜ ᱦᱩᱭᱩᱜ ᱞᱟᱹᱜᱤᱫᱛᱮ ᱪᱟᱥᱠᱚ ᱱᱟᱯᱟᱭᱜᱮᱧ ᱪᱟᱥᱟ ᱟᱨ ᱚᱠᱛᱚᱨᱮ ᱥᱟᱨᱠᱚᱧ ᱞᱟᱜᱟᱣᱟᱜᱼᱟ ᱚᱠᱛᱚᱨᱮᱧ ᱦᱮᱲᱦᱮᱫᱟ ᱟᱨ ᱚᱠᱛᱚᱨᱮ ᱮᱨ ᱚᱢᱚᱱᱟ ᱚᱠᱛᱚᱨᱤᱧ ᱨᱚᱦᱚᱭᱟ ᱟᱨ ᱴᱮᱠᱴᱟᱨ ᱠᱚᱧ ᱞᱟᱜᱟᱣᱟ ᱟᱨ ᱚᱱᱟᱛᱮ ᱱᱟᱯᱟᱭ ᱚᱠᱚᱡ ᱞᱚᱥᱚᱫᱚᱜᱼᱟ ᱵᱟᱹᱫ ᱠᱚ ᱟᱨ ᱦᱩᱲᱩ ᱠᱚ ᱜᱮᱞᱮ ᱵᱤᱞᱤᱭᱮᱱ ᱠᱷᱟᱱ ᱫᱚ ᱵᱤᱥ ᱠᱚᱦᱚᱧ ᱮᱢᱟᱣᱟᱜᱼᱟ ᱟᱨ ᱚᱱᱠᱟᱛᱮ ᱦᱩᱲᱩ ᱟᱨᱡᱟᱣᱮᱱ ᱠᱷᱟᱱ ᱫᱚ ᱚᱱᱟᱫᱚ ᱟᱫᱚ ᱤᱨ ᱠᱟᱛᱮᱫ ᱫᱟᱞ ᱠᱟᱛᱮᱫ ᱱᱩᱠᱩ ᱵᱮᱯᱟᱨᱤᱠᱚᱧ ᱮᱢᱟᱠᱚᱣᱟ ᱟᱹᱠᱷᱟᱨᱤᱧ ᱞᱟᱹᱜᱤᱫᱛᱮ ᱟᱨ ᱱᱚᱜᱼᱚ ᱱᱚᱝᱠᱟ ᱤᱧᱫᱚ ᱱᱟᱯᱟᱭ ᱚᱠᱚᱡ ᱱᱚᱝᱠᱟ ᱪᱟᱥᱵᱟᱥ ᱠᱟᱛᱮᱧ ᱟᱹᱥᱩᱞᱚᱜ ᱠᱟᱱᱟ ᱟᱨ ᱱᱚᱝᱠᱟ ᱛᱮᱜᱮ ᱱᱟᱯᱟᱭ ᱚᱠᱚᱡ ᱫᱷᱚᱱ ᱫᱩᱨᱤᱵᱤᱧ ᱟᱨᱪᱟᱣᱮᱫᱟ ᱟᱨ ᱱᱟᱯᱟᱭᱜᱮ ᱡᱚᱢᱟᱜ ᱧᱩᱣᱟᱜ ᱦᱩᱭᱩᱜ ᱠᱟᱱ ᱛᱟᱞᱮᱭᱟ ᱟᱫᱚ ᱱᱚᱜᱼᱚᱭ ᱱᱚᱝᱠᱟ ᱪᱟᱥᱵᱟᱥ ᱤᱧᱟᱹᱜ ᱠᱟᱭᱫᱟ ᱠᱳᱣᱥᱚᱞ ᱫᱚ